ᱦᱮᱸᱪᱮ ᱛᱚ ᱟᱞᱮᱫᱚ ᱱᱟᱦᱟᱜ ᱱᱚᱸᱰᱮ ᱨᱟᱡᱽᱱᱚᱜᱚᱨ ᱨᱮᱞᱮ ᱫᱮᱡᱚᱜᱼᱟ ᱟᱨ ᱨᱟᱡᱽᱱᱚᱜᱚᱨ ᱱᱚᱣᱟ ᱱᱟᱦᱟᱜ ᱡᱟᱦᱟᱸᱜᱮ ᱱᱚᱣᱟ ᱦᱚᱞᱫᱤ ᱥᱮ ᱦᱟᱛᱟ ᱱᱚᱣᱟ ᱥᱩᱨᱼᱥᱩᱨᱯᱩᱨ ᱡᱟᱭᱜᱟ ᱠᱟᱱᱟ ᱛᱚ ᱨᱟᱡᱽᱱᱚᱜᱚᱨ ᱨᱮᱞᱮ ᱫᱮᱡᱚᱜᱼᱟ ᱟᱨ ᱤᱧᱫᱚ ᱱᱟᱦᱟᱜ ᱨᱟᱡᱽᱱᱚᱜᱚᱨ ᱨᱮᱜᱮ ᱛᱤᱧ ᱫᱮᱡᱚᱜ ᱴᱷᱟᱶᱫᱚ ᱠᱟᱱᱟ ᱛᱳ ᱚᱸᱰᱮ ᱠᱷᱚᱡᱟᱜ ᱱᱟᱦᱟᱜ ᱤᱧᱫᱚ ᱡᱟᱢᱥᱮᱫᱯᱩᱨᱤᱧ ᱪᱟᱞᱟᱜ ᱠᱟᱱᱟ